ᱦᱮᱸ ᱠᱟᱨᱚᱱ ᱪᱮᱫᱟᱜ ᱥᱮ ᱱᱚᱣᱟ ᱫᱚ ᱞᱟᱹᱠᱛᱤ ᱠᱟᱱᱟ ᱠᱟᱨᱚᱱ ᱱᱤᱛᱳᱜ ᱟᱜ ᱥᱚᱢᱚᱭ ᱨᱮ ᱡᱟᱦᱟᱸ ᱠᱟᱹᱴᱤᱡ ᱠᱟᱹᱴᱤᱡ ᱜᱤᱫᱽᱨᱟᱹ ᱵᱚᱞ ᱮᱱᱮᱡ ᱥᱮ ᱯᱷᱩᱴᱵᱚᱞ ᱜᱟᱛᱮᱜ ᱥᱮ ᱠᱨᱤᱠᱮᱹᱴ ᱜᱟᱛᱮᱜ ᱥᱮ ᱵᱷᱚᱞᱤᱵᱚᱞ ᱜᱟᱛᱮᱜ ᱥᱮ ᱠᱟᱵᱟᱰᱤ ᱜᱟᱛᱮᱜ ᱨᱮ ᱡᱟᱦᱟᱸ ᱠᱚ ᱠᱟᱹᱴᱤᱡ ᱠᱟᱹᱴᱤᱡ ᱜᱤᱫᱽᱨᱟᱹ ᱠᱚ ᱯᱨᱮᱠᱴᱤᱥᱚᱜ ᱠᱟᱱᱟ ᱥᱮ ᱜᱟᱛᱮᱜ ᱠᱚ ᱪᱤᱫ ᱫᱟ ᱱᱩᱠᱩ ᱜᱤᱫᱽᱨᱟᱹ ᱡᱩᱫᱤ ᱜᱟᱛᱮ ᱠᱚ ᱪᱮᱫ ᱞᱮᱠᱷᱟᱡ ᱯᱚᱨᱚᱵᱚᱨᱛᱤ ᱡᱟᱭᱜᱟ ᱨᱮ ᱢᱚᱡᱽ ᱞᱟᱹᱴᱩ ᱞᱟᱹᱴᱩ ᱡᱟᱭᱜᱟ ᱨᱮᱠᱚ ᱜᱟᱛᱮ ᱫᱟᱲᱮᱭᱟᱜᱼᱟ ᱥᱮ ᱚᱣᱟᱨᱞᱰᱠᱟᱯ ᱨᱮᱦᱚᱸ ᱡᱚᱛᱚ ᱠᱷᱤᱞᱳᱰ ᱨᱮᱠᱚ ᱜᱟᱛᱮ ᱫᱟᱲᱮᱭᱟᱜᱼᱟ ᱪᱮᱫᱟᱜ ᱥᱮ ᱱᱩᱠᱩ ᱜᱤᱫᱽᱨᱟᱹ ᱱᱤᱛ ᱠᱷᱚᱡ ᱠᱚ ᱜᱟᱛᱮ ᱦᱮᱣᱟ ᱞᱮᱱᱠᱷᱟᱡ ᱞᱟᱹᱴᱩ ᱡᱟᱭᱜᱟ ᱨᱮ ᱡᱮᱢᱚᱱ ᱢᱚᱡᱽ ᱜᱟᱛᱮᱜ ᱛᱮ ᱢᱤᱫ ᱫᱤᱱ ᱢᱚᱡᱽ ᱡᱟᱭᱜᱟ ᱨᱮᱠᱚ ᱪᱟᱞᱟᱣ ᱫᱟᱲᱮᱭᱟᱜᱼᱟ ᱥᱮ ᱢᱤᱫ ᱫᱤᱱ ᱢᱚᱡᱽ ᱦᱚᱸ ᱦᱩᱭ ᱫᱟᱲᱮᱭᱟᱜᱼᱟ ᱠᱚ ᱟᱹᱰᱤ ᱢᱚᱡᱽ ᱠᱚ ᱮᱞᱟᱣ ᱫᱟᱲᱮᱭᱟᱜᱼᱟ ᱟᱨ ᱡᱮ ᱤᱧ ᱠᱳᱴᱤᱯᱚᱛᱤ ᱦᱚᱲᱤᱧ ᱦᱩᱭᱩᱜ ᱠᱷᱟᱡ ᱛᱟᱦᱚᱞᱮ ᱤᱧᱦᱚᱸ ᱢᱤᱫ ᱫᱤᱱᱤᱧ ᱮᱢ ᱜᱚᱲᱚ ᱦᱩᱭ ᱫᱟᱲᱭᱟᱜᱼᱟ ᱱᱚᱣᱟ ᱵᱷᱟᱨᱚᱛ ᱥᱚᱨᱠᱟᱨ ᱥᱟᱶᱛᱮ ᱯᱟᱭᱥᱟᱧ ᱮᱢᱚᱜᱼᱟ ᱤᱧᱦᱚᱸ ᱠᱟᱨᱚᱱ ᱪᱮᱫᱟᱜ ᱥᱮ ᱤᱧ ᱴᱷᱮᱡ ᱴᱟᱠᱟ ᱢᱮᱱᱟᱜᱼᱟ ᱤᱧ ᱴᱷᱮᱡ ᱛᱟᱦᱚᱞᱮ ᱤᱧᱦᱚᱸ ᱴᱟᱠᱟ ᱮᱢ ᱜᱚᱲᱚ ᱞᱟᱹᱜᱤᱫ ᱛᱮ ᱞᱟᱹᱠᱛᱤᱧ ᱛᱟᱦᱮᱱᱟ ᱱᱚᱣᱟ ᱵᱷᱤᱛᱤᱨ ᱨᱮ